ᱦᱚᱲᱢᱚ ᱦᱚᱲᱢᱚ ᱛᱷᱟᱢᱟᱣ ᱞᱟᱹᱜᱤᱫ ᱛᱮᱫᱚ ᱟᱵᱚ ᱴᱷᱤᱠ ᱥᱟᱺᱦᱤᱡ ᱜᱮ ᱠᱷᱮᱹᱞ ᱢᱮ ᱠᱷᱮᱹᱞ ᱢᱮ ᱥᱮᱛᱟᱜ ᱵᱟᱹᱥᱭᱟᱹᱢ ᱡᱚᱦᱚᱜ ᱡᱟᱦᱟᱱᱟᱜ ᱜᱮ ᱚᱱᱠᱟ ᱫᱟᱲᱮ ᱜᱮᱠᱚ ᱵᱟᱝ ᱠᱷᱮᱹᱞ ᱠᱟᱛᱮᱫ ᱫᱟᱲᱮ ᱠᱚ ᱦᱤᱡᱩᱜᱼᱟ ᱟᱨ ᱡᱚᱢᱼᱧᱩ ᱦᱚᱸ ᱴᱷᱤᱠ ᱜᱮ ᱡᱚᱢᱼᱧᱩᱭ ᱮᱱᱮ ᱤᱱᱟᱹᱜᱮ ᱡᱟ ᱦᱚᱲᱢᱚ ᱨᱮᱦᱚᱸ ᱢᱟᱭᱟᱢ ᱦᱚᱸ ᱢᱟᱭᱟᱢ ᱦᱚᱸ ᱥᱚᱱᱛᱚᱨ ᱚᱱᱛᱚᱨ ᱥᱚᱱᱛᱚᱨ ᱦᱩᱭᱩᱜᱼᱟ ᱟᱨ ᱡᱚᱢᱼᱧᱩ ᱠᱚᱢ ᱤᱭᱟᱹᱭ ᱠᱷᱟᱱ ᱵᱟᱹᱲᱛᱤᱭ ᱠᱷᱟᱱ ᱫᱚ ᱵᱟᱭ ᱦᱤᱡᱩᱜᱼᱟ ᱚᱱᱠᱟᱜᱮ ᱟᱨ ᱠᱷᱮᱹᱞ ᱦᱚᱸ ᱵᱟᱢ ᱠᱷᱮᱹᱞ ᱵᱟᱲᱟᱭ ᱠᱷᱟᱱ ᱫᱚ ᱵᱟᱭ ᱦᱤᱡᱩᱜᱼᱟ ᱦᱚᱲᱢᱚ ᱟᱵᱚᱣᱟᱜ ᱫᱚ ᱢᱤᱫᱴᱟᱝ ᱫᱟᱲᱮ ᱠᱟᱱᱟ ᱱᱚᱣᱟ ᱟᱵᱚᱣᱟᱜ ᱦᱚᱲᱢᱚ ᱫᱚ ᱢᱤᱫᱴᱟᱝ ᱫᱟᱲᱮ ᱠᱟᱱᱟ ᱟᱵᱚᱣᱟᱜ ᱦᱚᱲᱢᱚ ᱵᱟᱢ ᱫᱟᱲᱮ ᱠᱷᱟᱱ ᱫᱚ ᱪᱮᱫ ᱦᱚᱸ ᱵᱟᱢ ᱨᱳᱜᱽᱼᱟᱡᱟᱨ ᱦᱚᱸ ᱦᱤᱡᱩᱜ ᱜᱮᱭᱟ ᱟᱨ ᱟᱨ ᱨᱩᱣᱟᱹᱼᱨᱟᱵᱟᱝ ᱦᱚᱸ ᱦᱤᱡᱩᱜ ᱜᱮᱭᱟ ᱟᱵᱚ ᱦᱚᱲᱢᱚ ᱜᱮ ᱟᱵᱚᱣᱟᱜ ᱫᱚ ᱫᱟᱲᱮ ᱫᱚ ᱫᱷᱚᱱ ᱠᱟᱱᱟ ᱴᱷᱤᱠ ᱥᱟᱺᱦᱤᱡ ᱨᱮ ᱠᱷᱮᱹᱞ ᱢᱮ ᱠᱷᱮᱹᱞ ᱵᱟᱲᱟᱭ ᱢᱮ ᱱᱚᱣᱟ ᱫᱚ ᱢᱤᱫᱴᱟᱝ ᱵᱮᱭᱟᱢ ᱠᱟᱱᱟ ᱵᱮᱭᱟᱢ ᱞᱮᱠᱟ ᱵᱮᱭᱟᱢ ᱞᱮᱠᱟ ᱴᱷᱤᱠ ᱥᱟᱺᱦᱤᱡ ᱮᱢ ᱠᱷᱮᱹᱞ ᱵᱟᱲᱟᱭ ᱠᱷᱟᱱ ᱫᱚ ᱵᱮᱭᱟᱢ ᱞᱮᱠᱟ ᱦᱚᱲᱢᱚ ᱦᱚᱸ ᱢᱟᱭᱟᱢ ᱦᱚᱸ ᱵᱮᱥᱮ ᱚᱱᱛᱚᱨ ᱥᱚᱱᱛᱚᱨᱮ ᱦᱤᱡᱩᱜᱼᱟ ᱢᱟᱱᱮ ᱟᱨ ᱟᱨ ᱵᱟᱢ ᱠᱷᱮᱹᱞ ᱵᱟᱲᱟᱭ ᱠᱷᱟᱱ ᱫᱚ ᱜᱤᱛᱤᱡ ᱠᱚᱜᱟᱢ ᱢᱮᱱ ᱟᱠᱚ ᱚᱱᱟ ᱫᱚ ᱚᱱᱟ ᱫᱚ ᱦᱚᱲᱢᱚ ᱨᱮ ᱨᱳᱜᱽᱼᱟᱡᱟᱨ ᱦᱚᱸ ᱦᱤᱡᱩᱜ ᱠᱟᱱ ᱜᱮᱭᱟ ᱟᱹᱲᱤᱥ ᱢᱚᱱᱮ ᱟᱞᱚ ᱛᱟᱦᱮᱱ ᱢᱟ ᱛᱟᱢ